ᱤᱧ ᱢᱤᱫ ᱫᱤᱱ ᱢᱤᱫᱴᱟᱝ ᱵᱳᱭᱤᱧ ᱯᱟᱲᱦᱟᱣ ᱞᱮᱫᱟ ᱡᱟᱦᱟᱸ ᱫᱚ ᱥᱟᱱᱛᱟᱲ ᱛᱮ ᱚᱞ ᱛᱟᱦᱮᱸᱠᱟᱱᱟ ᱛᱚ ᱚᱱᱟ ᱵᱳᱭ ᱠᱷᱚᱡ ᱥᱟᱱᱛᱟᱞ ᱠᱷᱚᱡ ᱥᱟᱱᱛᱟᱞ ᱯᱟᱲᱦᱟᱣ ᱠᱟᱛᱮᱫ ᱡᱮᱴᱟ ᱤᱧ ᱢᱤᱫ ᱤᱱ ᱢᱚᱱᱮ ᱦᱩᱭᱟᱫᱤᱧᱟᱹ ᱪᱮᱫᱟᱜ ᱥᱮ ᱱᱚᱣᱟ ᱥᱟᱱᱛᱟᱞ ᱵᱷᱟᱥᱟ ᱫᱚ ᱵᱟᱝᱞᱟ ᱨᱤᱧ ᱯᱨᱚᱛᱤᱵᱟᱫᱟ ᱥᱮ ᱵᱟᱝᱞᱟ ᱨᱮ ᱚᱱᱩᱵᱟᱫᱽ ᱠᱟᱛᱮᱫ ᱤᱧ ᱚᱞᱟ ᱛᱚ ᱪᱮᱫ ᱤᱧ ᱪᱤᱠᱟᱹ ᱠᱮᱫᱟ ᱡᱮ ᱤᱧᱤᱧ ᱜᱩᱱᱟᱹᱱᱮᱱᱟ ᱛᱷᱚᱲᱟ ᱥᱟᱭ ᱴᱟᱭᱤᱢ ᱧᱮᱞ ᱠᱟᱛᱮᱫ ᱤᱧ ᱫᱩᱲᱩᱵᱮᱱᱟ ᱛᱟᱨᱯᱚᱨ ᱚᱱᱟ ᱵᱳᱭᱤᱧ ᱚᱞ ᱠᱮᱫᱟ ᱛᱚ ᱚᱞ ᱠᱟᱛᱮᱧ ᱧᱮᱞᱫᱟ ᱛᱩᱞᱟᱹ ᱫᱷᱚᱨᱟ ᱠᱟᱛᱮᱫ ᱚᱞᱫᱟᱹᱧ ᱧᱮᱞᱫᱟᱹᱧ ᱤᱱᱟᱹᱜ ᱥᱩᱵᱤᱫᱟ ᱵᱟᱝᱦᱩᱭᱩᱜ ᱠᱟᱱᱟ ᱥᱮ ᱤᱧ ᱡᱟᱦᱟᱧ ᱜᱩᱱᱟᱹᱱ ᱠᱟᱱ ᱛᱟᱦᱮᱱᱟ ᱡᱮ ᱱᱚᱣᱟ ᱚᱞ ᱠᱟᱛᱮᱫ ᱜᱮ ᱤᱧᱟᱹᱜ ᱥᱩᱵᱤᱫᱟ ᱚᱞ ᱞᱮᱠᱟ ᱮᱵᱚᱝ ᱛᱷᱚᱲᱟ ᱜᱟᱱ ᱫᱚ ᱴᱟᱯ ᱧᱚᱜ ᱟᱹᱭᱠᱟᱹᱜ ᱠᱟᱱᱟ ᱚᱱᱟ ᱚᱞ ᱮ ᱵᱷᱟᱞᱚ ᱴᱟᱭᱤᱢ ᱦᱚᱸ ᱮᱢ ᱦᱩᱭᱩᱜ ᱠᱟᱱᱟ ᱚᱱᱟ ᱚᱞ ᱞᱟᱹᱜᱤᱫ ᱛᱮ ᱡᱟᱦᱟᱸ ᱫᱚ ᱵᱩᱡᱷᱟᱹᱣ ᱨᱮᱱᱟᱜ ᱵᱮᱯᱟᱨ ᱢᱮᱱᱟᱜᱼᱟ ᱵᱟᱢ ᱵᱩᱡᱷᱟᱹᱣ ᱞᱮᱠᱷᱟᱡ ᱥᱮ ᱢᱚᱡᱽ ᱵᱟᱢ ᱚᱞ ᱞᱮᱠᱷᱟᱡ ᱥᱮ ᱢᱚᱡᱽ ᱛᱮ ᱵᱟᱢ ᱚᱞ ᱫᱟᱲᱮᱭᱟᱜᱼᱟ ᱥᱮ ᱵᱟᱝᱞᱟᱭ ᱵᱟᱢ ᱯᱨᱚᱛᱤᱵᱟᱫ ᱫᱟᱲᱮᱭᱟᱜᱼᱟ ᱛᱮᱢᱚᱱ ᱞᱟᱹᱭ ᱵᱟᱝ ᱦᱩᱭᱩᱜᱼᱟ ᱡᱮᱢᱚᱱ ᱢᱚᱡᱽ ᱛᱮ ᱚᱞ ᱨᱮᱱᱟᱜ ᱫᱚᱨᱠᱟᱨ ᱟᱨ ᱧᱮᱞ ᱵᱩᱡᱷᱟᱹᱣ ᱠᱟᱛᱤᱧ ᱚᱞ ᱠᱮᱫᱟ ᱥᱤᱧ ᱫᱮᱠᱷᱟᱣ ᱠᱮᱫᱟ ᱚᱞ ᱠᱟᱛᱤᱧ ᱧᱮᱞ ᱠᱮᱫᱟ